ᱡᱤᱭᱟᱹᱞᱤ ᱟᱥᱩᱞ ᱠᱟᱛᱮᱫ ᱟᱨᱦᱚᱸ ᱵᱮᱯᱟᱨ ᱠᱚᱨᱟᱣ ᱜᱟᱱᱚᱜᱼᱟ ᱟᱨ ᱡᱤᱭᱟᱹᱞᱤ ᱟᱥᱩᱞ ᱞᱮᱱ ᱱᱮ ᱟᱨ ᱩᱱᱤᱜᱮ ᱵᱤᱞᱤ ᱚᱪᱚᱭᱮᱢᱮ ᱦᱮᱸ ᱛᱚᱣᱟ ᱚᱪᱚᱭᱮᱢᱮ ᱟᱨ ᱩᱱᱤᱭᱟᱜ ᱵᱤᱞᱤ ᱛᱚᱣᱟ ᱟᱹᱠᱷᱨᱤᱧ ᱢᱮ ᱟᱨᱦᱚᱸ ᱩᱱᱤ ᱦᱚᱯᱚᱱ ᱠᱚᱣᱟᱭ ᱩᱱᱠᱩ ᱦᱚᱯᱚᱱ ᱠᱚᱦᱚᱸ ᱦᱚᱸ ᱦᱚᱯᱚᱱ ᱦᱚᱪᱚᱠᱚᱢᱮ ᱦᱮᱸ ᱟᱨᱦᱚᱸ ᱵᱤᱞᱤ ᱦᱚᱪᱚᱠᱚᱢᱮ ᱦᱮᱸ ᱟᱨ ᱟᱨ ᱩᱱᱠᱩᱣᱟᱜ ᱡᱤᱞ ᱠᱚ ᱟᱹᱠᱷᱨᱤᱧᱢᱮ ᱛᱚᱣᱟ ᱠᱚ ᱟᱹᱠᱷᱨᱤᱧ ᱢᱮ ᱦᱮᱸ ᱩᱱᱠᱩᱴᱷᱮᱱ ᱤᱱᱟᱹ ᱫᱚ ᱟᱭᱢᱟ ᱯᱩᱭᱥᱟᱹᱜᱼᱟ ᱟᱨ ᱩᱱᱠᱩᱣᱟᱜ ᱛᱚᱣᱟ ᱠᱚ ᱟᱹᱠᱷᱨᱤᱧ ᱠᱟᱛᱮᱫ ᱡᱤᱞ ᱠᱚ ᱟᱹᱠᱷᱨᱤᱧ ᱠᱟᱛᱮᱫ ᱮᱱ ᱟᱭᱢᱟ ᱯᱩᱭᱥᱟᱹᱜᱼᱟ ᱟᱨ ᱟᱜᱟᱨ ᱩᱱᱤ ᱜᱚᱴᱟᱛᱮᱢ ᱜᱚᱴᱟᱛᱮ ᱡᱩᱫᱤᱢ ᱟᱹᱠᱷᱨᱤᱧᱮᱭᱟ ᱮᱱᱠᱷᱟᱱ ᱩᱱᱤᱴᱷᱮᱱ ᱢᱟᱛᱚ ᱟᱢ ᱠᱚᱢᱮᱢ ᱯᱩᱭᱥᱟᱹᱭᱟ ᱟᱨ ᱩᱱᱤᱜᱮ ᱰᱷᱮᱨ ᱫᱤᱱ ᱫᱚᱦᱚ ᱠᱟᱛᱮᱫ ᱦᱚᱯᱚᱱ ᱦᱚᱪᱚᱭᱮᱭᱟᱢ ᱟᱢ ᱛᱚᱣᱟ ᱦᱚᱪᱚᱭᱮᱭᱟᱢ ᱟᱨ ᱛᱚᱣᱟ ᱛᱟᱭᱮᱢ ᱟᱹᱠᱷᱨᱤᱧᱟ ᱟᱨ ᱞᱟᱥᱨᱮ ᱟᱡᱦᱚᱸ ᱜᱚᱡ ᱠᱟᱛᱮᱱᱮᱢ ᱟᱹᱠᱷᱨᱤᱧᱮᱭᱟ ᱮᱱᱠᱷᱟᱱ ᱟᱢ ᱫᱚ ᱟᱹᱰᱤ ᱟᱭᱢᱟᱢ ᱯᱩᱥᱟᱹᱭᱟ ᱚᱱᱟ ᱠᱷᱟᱛᱤᱨ ᱟᱵᱚ ᱫᱚ ᱡᱤᱭᱟᱹᱞᱤ ᱠᱚ ᱟᱥᱩᱞ ᱠᱟᱛᱮᱫ ᱮᱱ ᱦᱚᱯᱚᱱ ᱚᱪᱚ ᱠᱚᱣᱟᱵᱚ ᱛᱚᱣᱟ ᱚᱪᱚ ᱠᱚᱣᱟᱵᱚ ᱟᱨ ᱵᱚ ᱦᱚ ᱟᱹᱠᱷᱲᱨᱤᱧ ᱠᱚᱣᱟ ᱜᱚᱡ ᱠᱟᱛᱮᱫ ᱤᱱᱟᱹ ᱫᱚ ᱟᱵᱚ ᱟᱹᱰᱤ ᱟᱭᱢᱟ ᱵᱚᱱ ᱯᱩᱭᱥᱟᱹᱭᱟ ᱚᱱᱟ ᱠᱷᱟᱛᱤᱨ ᱟᱵᱚ ᱫᱚ ᱩᱱᱠᱩ ᱡᱮᱣᱮᱫ ᱠᱟᱛᱮ ᱫᱚ ᱵᱟᱵᱚ ᱟᱹᱠᱷᱨᱤᱧ ᱠᱚᱣᱟ ᱵᱟᱠᱷᱟᱱ ᱟᱹᱰᱤ ᱵᱚᱱ ᱜᱷᱟᱴᱟᱜᱼᱟ ᱚᱱᱟ ᱠᱷᱟᱛᱤᱨ ᱟᱵᱚ ᱫᱚ ᱩᱱᱠᱩ ᱡᱟᱦᱟᱸ ᱛᱤᱥᱜᱮᱵᱚ ᱟᱹᱠᱷᱨᱤᱧ ᱠᱚ ᱠᱷᱟᱱ ᱜᱚᱡ ᱟᱛᱮᱱ ᱟᱨ ᱩᱱᱠᱩᱣᱟᱜ ᱦᱚᱯᱚᱱ ᱠᱚ ᱟᱨ ᱵᱤᱞᱤ ᱠᱟᱛᱮᱱ ᱡᱟᱦᱟᱱ ᱥᱤᱢ ᱠᱚᱫᱚ ᱠᱚ ᱩᱱᱠᱩᱣᱟᱜ ᱵᱤᱞᱤ ᱠᱚᱵᱚ ᱟᱹᱠᱷᱨᱤᱧᱟ ᱟᱨ ᱡᱟᱦᱟᱱ ᱱᱚᱝᱠᱟ ᱡᱤᱭᱟᱹᱞᱤ ᱥᱩᱠᱨᱤ ᱠᱚᱫᱚ ᱩᱱᱠᱩ ᱠᱚᱫᱚ ᱦᱚᱯᱚᱱ ᱚᱪᱚ ᱠᱟᱛᱮᱫ ᱟᱨ ᱜᱚᱡ ᱟᱛᱮᱫ ᱩᱱᱠᱩᱣᱟᱜ ᱡᱤᱞ ᱠᱚᱵᱚ ᱟᱹᱠᱷᱨᱤᱧᱟ ᱮᱱᱠᱷᱟᱱ ᱟᱵᱚᱣᱟᱜ ᱟᱹᱰᱤᱜᱟᱱ ᱵᱚ ᱯᱩᱭᱥᱟᱹᱭᱟ ᱟᱨ ᱜᱚᱴᱟᱛᱮ ᱡᱩᱫᱤ ᱵᱚ ᱟᱹᱠᱷᱨᱤᱧᱮᱭᱟ ᱮᱱᱠᱷᱟᱱ ᱟᱵᱚ ᱠᱚᱢ ᱵᱚ ᱯᱩᱭᱥᱟᱹᱭᱟ ᱱᱚᱝᱠᱟᱜᱮ ᱟᱵᱚ ᱵᱚ ᱟᱹᱠᱷᱨᱤᱧ ᱫᱟᱲᱮᱭᱟᱜ ᱵᱚ